ᱫᱤᱥᱣᱟᱹ ᱠᱚᱣᱟᱜ ᱨᱩᱠᱷᱤᱭᱟᱹ ᱟᱨ ᱥᱟᱶᱛᱟ ᱨᱮ ᱥᱟᱹᱱᱛᱤ ᱥᱟᱵ ᱫᱚᱦᱚᱭ ᱞᱟᱹᱜᱤᱫ ᱫᱚ ᱟᱵᱚ ᱱᱚᱜᱼᱚᱭ ᱥᱟᱶᱛᱟ ᱨᱮ ᱮᱛᱚᱦᱚᱵ ᱠᱷᱚᱱ ᱜᱮ ᱟᱹᱰᱤ ᱨᱚᱠᱚᱢ ᱱᱮᱢᱟᱪᱟᱨ ᱠᱚ ᱢᱮᱱᱟᱜ ᱛᱟᱵᱚᱣᱟ ᱡᱟᱦᱟᱸ ᱡᱮ ᱟᱵᱚ ᱨᱮᱱ ᱯᱩᱨᱩᱫᱷᱩᱞ ᱠᱚ ᱟᱹᱜᱤᱞ ᱦᱟᱯᱲᱟᱢ ᱠᱚ ᱟᱹᱰᱤ ᱱᱟᱯᱟᱭ ᱩᱭᱦᱟᱹᱨ ᱠᱟᱛᱮᱫ ᱠᱚ ᱵᱮᱱᱟᱣ ᱟᱠᱟᱜᱼᱟ ᱟᱨ ᱡᱟᱦᱟᱸ ᱫᱚᱠᱚ ᱥᱟᱵ ᱟᱠᱟᱜ ᱵᱚᱱᱟ ᱟᱫᱚ ᱟᱵᱚ ᱫᱚ ᱚᱱᱟ ᱠᱚ ᱦᱚᱨ ᱛᱮᱜᱮ ᱚᱱᱟ ᱠᱚ ᱩᱭᱦᱟᱹᱨ ᱠᱟᱛᱮᱫ ᱜᱮ ᱪᱟᱞᱟᱜ ᱫᱚ ᱞᱟᱹᱠᱛᱤ ᱠᱟᱱᱟ ᱟᱨ ᱵᱟᱝ ᱠᱷᱟᱱ ᱚᱱᱟ ᱠᱚ ᱡᱩᱫᱤ ᱵᱚᱱ ᱮᱨᱮᱲ ᱠᱟᱛᱮᱫ ᱵᱚᱱ ᱥᱮᱱᱚᱜᱼᱟ ᱤᱱᱟᱹ ᱠᱷᱟᱱ ᱟᱵᱚᱣᱟᱜ ᱦᱳᱭᱛᱚ ᱵᱷᱚᱵᱤᱥᱥᱚᱛ ᱨᱮ ᱟᱨᱦᱚᱸ ᱵᱟᱹᱲᱛᱤ ᱠᱷᱟᱨᱟᱯ ᱤᱫᱤᱜᱼᱟ ᱛᱚᱵᱮ ᱟᱨ ᱢᱟᱱᱮ ᱱᱚᱣᱟ ᱠᱚ ᱩᱭᱦᱟᱹᱨ ᱠᱟᱛᱮᱫ ᱜᱮ ᱱᱚᱣᱟ ᱢᱮᱱᱚᱜᱚᱜᱼᱟ ᱡᱮ ᱥᱟᱹᱨᱤ ᱜᱮ ᱡᱟᱦᱟᱸ ᱟᱵᱚ ᱥᱟᱶᱛᱟ ᱨᱮ ᱡᱟᱦᱟᱸ ᱞᱮᱠᱟ ᱡᱮᱢᱚᱱ ᱦᱳᱭᱛᱚ ᱚᱲᱟᱜ ᱨᱮ ᱟᱭᱳᱼᱵᱟᱵᱟ ᱵᱚᱭᱦᱟ ᱢᱤᱥᱤ ᱦᱮᱸ ᱡᱚᱛᱚ ᱜᱮ ᱢᱟᱱ ᱥᱚᱢᱢᱟᱱ ᱮᱢᱚᱜ ᱦᱩᱭᱩᱜᱼᱟ ᱟᱭᱳᱼᱵᱟᱵᱟᱣᱟᱜ ᱠᱟᱛᱷᱟᱛᱮ ᱪᱟᱞᱟᱜ ᱦᱩᱭᱩᱜᱼᱟ ᱩᱱᱠᱩ ᱜᱮ ᱵᱚᱸᱜᱟ ᱟᱨ ᱩᱱᱤ ᱡᱩᱫᱤ ᱵᱟᱢ ᱢᱟᱱᱟᱣᱮᱭᱟ ᱚᱱᱟ ᱠᱷᱚᱱ ᱪᱷᱟᱲᱟ ᱠᱟᱛᱮᱫ ᱡᱟᱦᱟᱱᱟᱜ ᱵᱚᱱ ᱠᱟᱹᱢᱤᱭᱟ ᱚᱱᱟᱜᱮ ᱵᱟᱹᱲᱤᱡ ᱫᱚ ᱦᱩᱭᱩᱜᱼᱟ ᱟᱫᱚ ᱱᱚᱣᱟ ᱠᱚᱜᱮ ᱟᱵᱚ ᱡᱟᱦᱟᱸ ᱞᱮᱠᱟ ᱦᱟᱯᱲᱟᱢ ᱠᱚᱠᱚ ᱢᱤᱫᱴᱮᱱ ᱦᱚᱨᱰᱟᱦᱟᱨ ᱠᱚ ᱥᱟᱵ ᱟᱠᱟᱫ ᱵᱚᱱᱟ ᱚᱱᱟ ᱮᱲᱮ ᱠᱟᱛᱷᱟ ᱵᱟᱝ ᱢᱮᱱ ᱫᱚᱨᱠᱟᱨᱟ ᱟᱭᱳᱼᱵᱟᱵᱟ ᱢᱟᱱᱟᱣ ᱠᱟᱛᱮᱫ ᱪᱟᱞᱟᱜ ᱦᱩᱭᱩᱜᱼᱟ ᱜᱩᱨᱩᱡᱚᱱ ᱥᱮᱵᱟ ᱠᱟᱛᱮᱫ ᱪᱟᱞᱟᱜ ᱦᱩᱭᱩᱜᱼᱟ ᱱᱚᱣᱟ ᱠᱚᱜᱮ ᱛᱚ ᱫᱷᱚᱨᱚᱢ ᱢᱟ ᱟᱨ ᱱᱚᱣᱟ ᱠᱷᱚᱱ ᱡᱩᱫᱤ ᱵᱟᱦᱨᱮ ᱮᱴᱟᱜ ᱦᱚᱨ ᱛᱮᱵᱚᱱ ᱪᱟᱞᱟᱜᱼᱟ ᱤᱱᱟᱹ ᱠᱷᱟᱱ ᱜᱮ ᱢᱟᱱᱮ ᱦᱚᱨ ᱫᱚ ᱵᱟᱹᱲᱤᱡᱚᱜᱼᱟ ᱟᱨ ᱟᱵᱚᱣᱟᱜ ᱡᱩᱢᱤᱫ ᱫᱟᱲᱮ ᱨᱟᱹᱯᱩᱫᱚᱜᱼᱟ ᱟᱨ ᱵᱟᱠᱚ ᱢᱮᱱᱟ ᱡᱟᱦᱟᱱᱟᱜ ᱜᱮ ᱫᱤᱥᱚᱢ ᱨᱮ ᱦᱚᱭ ᱵᱟᱹᱨᱰᱩ ᱦᱤᱡᱩᱜᱼᱟ ᱚᱱᱟ ᱫᱚ ᱫᱟᱨᱟᱢ ᱫᱚ ᱠᱮᱵᱚᱞ ᱥᱚᱢᱟᱡᱽ ᱨᱮᱱᱟᱜ ᱡᱩᱢᱤᱫ ᱫᱟᱲᱮ ᱜᱮ ᱫᱟᱨᱟᱢ ᱫᱟᱲᱮᱭᱟᱜᱼᱟᱭ ᱟᱫᱚ ᱚᱱᱟ ᱠᱚ ᱩᱭᱦᱟᱹᱨ ᱠᱟᱛᱮᱫ ᱟᱵᱚ ᱚᱱᱠᱟ ᱢᱚᱛᱚ ᱚᱱᱟ ᱠᱚ ᱢᱟᱱᱟᱣ ᱵᱟᱛᱟᱣ ᱠᱟᱛᱮᱫ ᱛᱟᱲᱟᱢ ᱞᱟᱹᱠᱛᱤᱭᱟᱜ ᱛᱚᱵᱮ ᱟᱱᱟᱜ ᱟᱵᱚᱣᱟᱜ ᱵᱷᱚᱵᱤᱥᱥᱚᱛ ᱵᱚᱱ ᱦᱚᱨ ᱰᱟᱦᱟᱨ ᱴᱷᱤᱠ ᱵᱚᱱ ᱫᱚᱦᱚ ᱫᱟᱲᱮᱭᱟᱜᱼᱟ ᱟᱨ ᱵᱟᱹᱭᱨᱤ ᱦᱚᱸᱵᱚᱱ ᱫᱟᱨᱟᱢ ᱫᱟᱲᱮᱭᱟ ᱠᱚᱣᱟ